ᱢᱤᱫᱴᱟᱝ ᱥᱤᱨᱤᱧ ᱨᱮᱠᱚᱨᱰᱤᱝ ᱞᱟᱜᱟᱫ ᱵᱟᱨᱼᱵᱟᱨ ᱯᱨᱮᱠᱴᱤᱥ ᱦᱩᱭᱩᱜᱼᱟ ᱥᱤᱨᱤᱧ ᱵᱮᱱᱟᱣ ᱠᱟᱛᱮᱫ ᱛᱩᱢᱫᱟᱜ ᱴᱟᱢᱟᱠ ᱛᱤᱨᱭᱟᱹ ᱥᱤᱨᱤᱧ ᱨᱮᱱᱟᱜ ᱨᱟᱦᱟ ᱢᱤᱞᱟᱹᱣ ᱠᱟᱛᱮ ᱨᱮᱠᱚᱨᱰᱤᱝ ᱦᱩᱭᱩᱜᱼᱟ ᱚᱱᱟ ᱨᱮᱠᱚᱨᱰᱤᱝ ᱯᱚᱨ ᱡᱚᱠᱷᱚᱱ ᱫᱤᱥᱚᱢ ᱦᱚᱲ ᱠᱚ ᱟᱸᱡᱚᱢᱟ ᱛᱚᱠᱷᱚᱱ ᱚᱱᱟ ᱩᱪᱷᱟᱹᱱᱚᱜᱼᱟ